ᱤᱧ ᱫᱚ ᱦᱩᱰᱤᱧ ᱠᱷᱚᱱᱜᱮ ᱤᱪᱟᱹᱜ ᱦᱟᱹᱠᱩ ᱡᱚᱢᱤᱧ ᱠᱩᱥᱤᱭᱟᱜᱼᱟ ᱪᱮᱫᱟᱜ ᱥᱮ ᱤᱪᱟᱹᱜ ᱦᱟᱹᱠᱩ ᱫᱚ ᱱᱚᱨᱚᱢ ᱜᱮᱠᱚ ᱛᱟᱦᱮᱱᱟ ᱟᱨ ᱟᱹᱰᱤ ᱪᱮᱦᱨᱟ ᱠᱚ ᱥᱤᱵᱤᱞᱟ ᱥᱟᱫᱷᱟᱨᱚᱱᱚᱛᱚ ᱦᱚᱲ ᱫᱚ ᱥᱟᱱᱟᱢ ᱦᱚᱲ ᱟᱹᱰᱤ ᱞᱮᱠᱟᱱ ᱦᱟᱹᱠᱩ ᱟᱹᱰᱤ ᱦᱚᱲ ᱟᱹᱰᱤ ᱞᱮᱠᱟᱱ ᱦᱟᱹᱠᱩ ᱡᱚᱢ ᱜᱮᱠᱚ ᱠᱩᱥᱤᱭᱟᱜᱼᱟ ᱚᱠᱚᱭ ᱫᱚ ᱢᱟᱜ ᱥᱮᱬᱟ ᱦᱟᱹᱠᱩ ᱟᱨ ᱚᱠᱚᱭ ᱠᱚᱫᱚ ᱦᱩᱰᱤᱧ ᱦᱟᱹᱠᱩ ᱚᱠᱚᱭ ᱠᱚᱫᱚ ᱤᱞᱤᱥ ᱦᱟᱹᱠᱩ ᱦᱚᱸ ᱡᱚᱢ ᱠᱚ ᱠᱩᱥᱤᱭᱟᱜᱼᱟ ᱟᱨ ᱚᱠᱚᱭ ᱠᱚᱫᱚ ᱠᱟᱛᱞᱟ ᱦᱟᱹᱠᱩ ᱦᱚᱸ ᱡᱚᱢ ᱠᱚ ᱠᱩᱥᱤᱭᱟᱜᱼᱟ ᱟᱨ ᱚᱠᱚᱭ ᱠᱚᱫᱚ ᱜᱟᱹᱲᱟᱹᱭ ᱦᱟᱹᱠᱩ ᱠᱚᱦᱚᱸ ᱡᱚᱢ ᱠᱚ ᱠᱩᱥᱤᱭᱟᱜᱼᱟ